ᱦᱳᱭ ᱟᱹᱞᱤᱧ ᱞᱤᱧ ᱞᱟᱹᱭᱮᱜᱼᱟ ᱯᱩᱨᱵᱚ ᱥᱤᱝᱵᱷᱩᱢ ᱨᱮᱱᱟᱜ ᱥᱮᱪᱮᱫ ᱵᱟᱵᱚᱫ ᱛᱮ ᱱᱚᱣᱟ ᱯᱩᱨᱵᱚ ᱥᱤᱝᱵᱷᱩᱢ ᱨᱮᱫᱚ ᱚᱞᱪᱤᱠᱤ ᱯᱟᱹᱨᱥᱤ ᱥᱮ ᱥᱟᱱᱛᱟᱲᱤ ᱫᱚ ᱟᱹᱰᱤ ᱡᱟᱭᱜᱟ ᱨᱮᱜᱮ ᱮᱦᱚᱵ ᱟᱠᱟᱱᱟ ᱟᱨ ᱱᱟᱯᱟᱭ ᱛᱮᱜᱮ ᱪᱟᱞᱟᱜ ᱠᱟᱱᱟ ᱱᱚᱣᱟ ᱨᱮᱫᱚ ᱟᱹᱰᱤᱜᱟᱱ ᱢᱟᱪᱮᱫ ᱠᱚ ᱢᱮᱱᱟᱜ ᱞᱮᱭᱟ ᱥᱮ ᱠᱚᱞᱮᱡᱽ ᱠᱚᱨᱮ ᱦᱚᱸ ᱯᱟᱲᱦᱟᱣ ᱫᱚ ᱪᱟᱞᱟᱜ ᱠᱟᱱ ᱜᱮᱭᱟ ᱟᱨ ᱚᱱᱟ ᱠᱚᱨᱮ ᱦᱚᱸ ᱯᱟᱹᱴᱷᱩᱣᱟᱹ ᱫᱚ ᱱᱟᱯᱟᱭ ᱜᱮᱠᱚ ᱥᱮᱴᱮᱨᱚᱜ ᱠᱟᱱᱟ ᱚᱞᱪᱤᱠᱤ ᱥᱟᱱᱛᱟᱲᱤ ᱯᱟᱹᱨᱥᱤ ᱵᱟᱵᱚᱫ ᱛᱮᱫᱚ ᱠᱤᱪᱷᱩ ᱜᱟᱱ ᱦᱚᱲ ᱦᱚᱸ ᱵᱟᱹᱲᱤᱡ ᱠᱚ ᱢᱮᱱᱟᱜ ᱠᱚᱜᱮᱭᱟ ᱪᱮᱫᱟᱜ ᱥᱮ ᱩᱱᱠᱩ ᱡᱟᱦᱟᱸᱭ ᱩᱢ ᱡᱷᱟᱹᱣ ᱟᱠᱟᱱ ᱯᱟᱴᱷᱩᱣᱟᱹ ᱠᱚ ᱛᱟᱞᱟ ᱛᱟᱞᱟ ᱨᱮᱫᱚ ᱵᱟᱹᱲᱤᱡ ᱦᱚᱨ ᱠᱚ ᱩᱫᱩᱜ ᱟᱠᱚ ᱠᱟᱱᱟ ᱟᱨ ᱚᱱᱠᱟ ᱛᱮ ᱟᱵᱚ ᱨᱮᱱ ᱦᱚᱲ ᱦᱚᱸ ᱚᱱᱟᱨᱮ ᱥᱮᱞᱮᱫ ᱢᱮᱱᱟᱜ ᱠᱚᱣᱟ ᱚᱞᱪᱤᱠᱤ ᱥᱮ ᱥᱟᱱᱛᱟᱲᱤ ᱯᱟᱹᱨᱥᱤ ᱯᱩᱨᱵᱚ ᱥᱤᱝᱵᱷᱩᱢ ᱦᱚᱱᱚᱛ ᱨᱮᱫᱚ ᱟᱹᱰᱤ ᱞᱟᱥᱟᱲᱦᱮᱫ ᱥᱮ ᱱᱟᱯᱟᱭ ᱛᱮᱜᱮ ᱪᱟᱞᱟᱜ ᱠᱟᱱᱟ ᱟᱨ ᱪᱮᱥᱴᱟᱭᱟᱞᱮ ᱟᱞᱮ ᱦᱚᱸ ᱱᱟᱯᱟᱭ ᱛᱮᱜᱮ ᱥᱮᱱᱚᱜ ᱢᱟ ᱢᱮᱱᱛᱮ ᱟᱨ ᱵᱷᱟᱹᱜᱤ ᱫᱤᱥᱟᱹᱜᱮ ᱯᱟᱹᱴᱷᱩᱣᱟᱹ ᱞᱮ ᱮᱢᱟ ᱟᱠᱚᱣᱟ ᱡᱮ ᱟᱵᱚ ᱥᱟᱱᱛᱟᱲᱤ ᱯᱟᱹᱨᱥᱤ ᱚᱞᱪᱤᱠᱤ ᱫᱚ ᱥᱮᱪᱮᱫ ᱫᱟᱲᱮᱭᱟᱜ ᱢᱟᱵᱚᱱ ᱥᱟᱱᱟᱢ ᱦᱚᱲᱜᱮ ᱱᱚᱣᱟ ᱜᱮᱞᱮ ᱟᱥᱟᱭᱮᱜᱼᱟ